ᱡᱟᱦᱟᱸ ᱱᱚᱜᱼᱚᱭ ᱱᱤᱛᱚᱜ ᱠᱟᱹᱴᱤᱡ ᱩᱢᱮᱨ ᱨᱮ ᱠᱩᱲᱤ ᱠᱚ ᱥᱮ ᱠᱚᱲᱟ ᱠᱚᱠᱚ ᱵᱟᱯᱞᱟᱜ ᱠᱟᱱ ᱛᱮᱠᱚ ᱢᱤᱫ ᱴᱷᱮᱡᱚᱜ ᱠᱟᱱᱟ ᱱᱚᱣᱟ ᱠᱟᱹᱢᱤ ᱫᱚ ᱮᱠᱟᱞ ᱛᱮᱜᱮ ᱵᱟᱝ ᱴᱷᱤᱠᱟ ᱪᱮᱫᱟᱜ ᱥᱮ ᱠᱟᱹᱴᱤᱡ ᱩᱢᱮᱨ ᱨᱮ ᱜᱤᱫᱽᱨᱟᱹ ᱠᱚᱫᱚ ᱯᱟᱲᱦᱟᱜ ᱨᱮᱱᱟᱜ ᱞᱮᱹᱠ ᱠᱟᱱᱟ ᱟᱨ ᱯᱟᱲᱦᱟᱣ ᱞᱮᱹᱠ ᱥᱚᱢᱚᱭ ᱨᱮ ᱡᱩᱫᱤ ᱡᱟᱶᱟᱭ ᱵᱟᱹᱦᱩ ᱮᱠᱟᱞ ᱜᱮ ᱵᱟᱝ ᱴᱷᱤᱠᱟ ᱞᱟᱹᱴᱩ ᱠᱟᱛᱮᱫ ᱡᱩᱫᱤᱢ ᱯᱟᱲᱦᱟᱜᱼᱟ ᱞᱟᱹᱴᱩ ᱠᱟᱛᱮᱫ ᱯᱟᱲᱦᱟᱜ ᱠᱟᱹᱴᱤᱡ ᱩᱢᱮᱨ ᱨᱮᱫᱚ ᱯᱟᱲᱦᱟᱣᱟᱠᱚ ᱪᱮᱫᱟᱜ ᱥᱮ ᱞᱟᱹᱴᱩ ᱠᱟᱛᱮᱫ ᱯᱟᱲᱦᱟᱣ ᱫᱚ ᱵᱟᱢ ᱪᱮᱫ ᱫᱟᱲᱮᱭᱟᱜᱼᱟ ᱟᱨ ᱠᱟᱹᱴᱤᱡ ᱩᱢᱮᱨ ᱨᱮ ᱯᱟᱲᱦᱟᱣ ᱫᱚ ᱢᱟᱱᱮ ᱯᱟᱲᱦᱟᱣ ᱨᱮᱱᱟᱜ ᱥᱚᱢᱚᱭ ᱠᱟᱱᱟ ᱟᱨ ᱡᱟᱶᱟᱭ ᱠᱟᱛᱮᱫ ᱯᱟᱲᱦᱟᱜ ᱫᱚ ᱩᱱᱟᱹᱜ ᱫᱚ ᱵᱟᱢ ᱫᱟᱲᱮᱭᱟᱜᱼᱟ ᱡᱟᱶᱟᱭ ᱠᱟᱛᱮᱫ ᱫᱚ ᱢᱟᱱᱮ ᱥᱚᱢᱚᱭ ᱦᱩᱭ ᱵᱤᱱᱟᱹ ᱥᱚᱢᱚᱭ ᱨᱮᱢ ᱵᱟᱯᱞᱟ ᱞᱮᱱᱠᱷᱟᱱ ᱟᱢᱟᱜ ᱠᱷᱚᱛᱤ ᱦᱚᱸ ᱦᱩᱭ ᱫᱟᱲᱮᱭᱟᱜᱼᱟ ᱥᱮ ᱟᱢ ᱨᱮᱱ ᱜᱤᱫᱽᱨᱟᱹ ᱦᱚᱲᱟᱜ ᱦᱚᱸ ᱠᱷᱚᱛᱤ ᱦᱩᱭ ᱫᱟᱲᱮᱭᱟᱜᱼᱟ ᱡᱟᱦᱟᱸ ᱡᱩᱫᱤ ᱚᱱᱠᱟ ᱞᱟᱦᱟᱨᱮᱢ ᱵᱟᱯᱞᱟ ᱞᱮᱱᱠᱷᱟᱱ ᱪᱮᱫᱟᱜ ᱥᱮ ᱟᱢᱟᱜ ᱦᱚᱲᱢᱚ ᱨᱮ ᱠᱷᱚᱛᱤ ᱦᱩᱭ ᱫᱟᱲᱮᱭᱟᱜ ᱠᱚᱢ ᱡᱳᱨ ᱦᱩᱭ ᱫᱟᱲᱮᱭᱟᱜᱼᱟ ᱟᱢ ᱨᱮᱱ ᱜᱤᱫᱽᱨᱟᱹ ᱦᱚᱸ ᱫᱟᱲᱮ ᱵᱟᱝ ᱠᱚ ᱦᱩᱭᱩᱜᱼᱟ ᱪᱮᱫᱟᱜ ᱥᱮ ᱞᱟᱦᱟᱨᱮᱢ ᱞᱟᱦᱟᱨᱮᱢ ᱵᱟᱯᱞᱟ ᱞᱮᱱᱠᱷᱟᱱ ᱟᱢᱟᱜ ᱟᱹᱣᱨᱤ ᱦᱩᱭ ᱥᱚᱢᱚᱭ ᱨᱮ ᱵᱟᱯᱞᱟᱭᱮᱱᱟᱢ ᱵᱟᱯᱞᱟ ᱠᱟᱛᱮᱫ ᱟᱢᱨᱮᱱ ᱜᱤᱫᱽᱨᱟᱹ ᱢᱟᱱᱮ ᱵᱟᱥᱟᱭ ᱱᱟᱠᱚ ᱦᱚᱲᱢᱚ ᱨᱮ ᱛᱳ ᱟᱢ ᱨᱮᱱ ᱜᱤᱫᱽᱨᱟᱹ ᱟᱭᱢᱟ ᱦᱩᱭ ᱱᱟᱠᱚ ᱟᱢᱟᱜ ᱦᱚᱸ ᱠᱷᱚᱛᱤ ᱦᱩᱭᱩᱜᱼᱟ ᱟᱨ ᱥᱮ ᱢᱟᱜ ᱜᱤᱫᱽᱨᱟᱹ ᱦᱚᱸ ᱩᱱᱟᱹᱜ ᱫᱟᱲᱮ ᱵᱟᱭ ᱦᱩᱭᱩᱜ ᱛᱟᱢᱟ ᱠᱮᱴᱮᱡ ᱵᱟᱭ ᱦᱩᱭᱩᱜ ᱛᱟᱢᱟ ᱚᱱᱟ ᱤᱭᱟᱹᱛᱮ ᱤᱧ ᱥᱮᱱ ᱠᱷᱚᱱᱫᱚ ᱱᱤᱭᱟᱹᱜᱤᱧ ᱢᱮᱱ ᱡᱚᱝ ᱠᱟᱱᱟ ᱞᱟᱦᱟ ᱨᱮᱫᱚ ᱵᱟᱵᱚᱱ ᱵᱟᱯᱞᱟᱜᱼᱟ ᱡᱟᱦᱟᱸ ᱥᱟᱞ ᱞᱟᱦᱟ ᱠᱷᱚᱱ ᱫᱚ ᱵᱟᱯᱞᱟ ᱢᱟᱱᱮ ᱵᱟᱵᱚᱱ ᱵᱟᱯᱞᱟᱜᱼᱟ ᱪᱮᱫᱟᱜ ᱥᱮ ᱯᱟᱲᱦᱟᱣ ᱥᱚᱢᱚᱭ ᱠᱟᱱᱟ ᱟᱨ ᱵᱚᱱ ᱯᱟᱲᱦᱟᱜᱼᱟ ᱟᱨ ᱡᱮᱢᱚᱱ ᱞᱟᱦᱟ ᱨᱮᱫᱚ ᱡᱚᱛᱚ ᱦᱚᱲ ᱵᱚᱱ ᱦᱩᱫᱤᱥᱟ ᱟᱵᱚ ᱵᱚᱱ ᱯᱟᱲᱦᱟᱜ ᱠᱟᱱ ᱠᱷᱟᱹᱛᱤᱨ ᱛᱮ ᱟᱵᱚᱣᱟᱜ ᱥᱟᱱᱟᱢᱟᱜ ᱥᱟᱱᱛᱟᱞ ᱥᱚᱢᱟᱡᱽ ᱵᱟᱝ ᱰᱮᱵᱷᱞᱚᱯᱚᱜ ᱠᱟᱱ ᱛᱟᱵᱚᱱᱟ ᱯᱟᱲᱦᱟᱜ ᱟᱵᱚᱱ ᱡᱚᱛᱚ ᱦᱚᱲ ᱜᱮ ᱞᱟᱦᱟ ᱨᱮᱫᱚ ᱵᱟᱵᱚᱱ ᱢᱤᱫ ᱴᱷᱮᱡᱚᱜ ᱡᱟᱶᱟᱭᱚᱜ ᱡᱚᱛᱚ ᱦᱚᱲ ᱜᱮ ᱟᱴᱷᱨᱚ ᱥᱟᱞ ᱢᱚᱭᱫᱷᱮ ᱨᱮᱫᱚ ᱡᱮᱢᱚᱱ ᱵᱟᱵᱚᱱ ᱵᱟᱯᱞᱟᱜ ᱟᱨ ᱟᱵᱚᱱ ᱯᱟᱲᱦᱟᱜ ᱯᱷᱳᱠᱟᱥ ᱨᱮᱵᱚᱱ ᱛᱟᱦᱮᱱᱟ ᱡᱚᱛᱚᱜᱮ ᱥᱟᱱᱟᱢ ᱤᱧ ᱥᱮᱡ ᱠᱷᱚᱡ ᱡᱚᱦᱟᱨ